ᱱᱚᱣᱟ ᱥᱤᱧ ᱚᱛ ᱫᱤᱥᱚᱢ ᱨᱮᱭᱟᱜ ᱥᱚᱨᱠᱟᱨᱤ ᱯᱟᱹᱨᱥᱤ ᱠᱚᱫᱚ ᱟᱭᱢᱟ ᱞᱮᱠᱟᱱ ᱢᱮᱱᱟᱜ ᱠᱟᱫᱟ ᱚᱱᱟ ᱯᱟᱹᱨᱥᱤ ᱠᱚᱫᱚ ᱵᱚᱱ ᱢᱮᱱ ᱫᱟᱲᱮᱭᱟᱜᱼᱟ ᱥᱟᱱᱛᱟᱲᱤ ᱦᱤᱱᱫᱤ ᱤᱝᱞᱤᱥ ᱩᱨᱫᱩ ᱳᱰᱤᱭᱟ ᱜᱩᱡᱽᱨᱟᱴᱤ ᱡᱟᱯᱟᱱᱤᱡᱽ ᱮᱢᱟᱱᱜᱮ ᱱᱚᱣᱟ ᱠᱚ ᱪᱷᱟᱲᱟ ᱟᱨᱚ ᱟᱭᱢᱟ ᱯᱟᱹᱨᱥᱤ ᱢᱮᱱᱟᱜ ᱠᱟᱫᱟ ᱱᱚᱣᱟ ᱯᱟᱹᱨᱥᱤ ᱨᱚᱨᱚᱲᱠᱟᱱ ᱦᱚᱲᱫᱚ ᱱᱚᱣᱟ ᱥᱤᱧᱚᱛ ᱫᱤᱥᱚᱢ ᱪᱷᱟᱲᱟ ᱦᱚᱸ ᱟᱨᱚ ᱟᱭᱢᱟ ᱞᱮᱠᱟᱱ ᱯᱚᱱᱚᱛ ᱠᱚᱨᱮ ᱱᱚᱣᱟ ᱯᱟᱹᱨᱥᱤ ᱠᱚᱛᱮ ᱱᱚᱣᱟ ᱞᱮᱠᱟᱱ ᱦᱚᱲ ᱢᱮᱱᱟᱜ ᱠᱟᱜ ᱠᱚᱣᱟ ᱱᱚᱣᱟ ᱯᱟᱹᱨᱥᱤ ᱫᱚ ᱟᱭᱢᱟ ᱫᱤᱥᱚᱢ ᱨᱮᱠᱚ ᱨᱚᱲ ᱮᱫᱟ ᱮᱱᱠᱷᱟᱱ ᱱᱚᱣᱟ ᱯᱟᱹᱨᱥᱤ ᱨᱮᱭᱟᱜ ᱟᱭᱢᱟ ᱵᱷᱮᱜᱟᱨ ᱢᱮᱱᱟᱜ ᱠᱟᱫᱟ ᱡᱮᱢᱚᱱ ᱵᱟᱝᱞᱟ ᱯᱟᱹᱨᱥᱤ ᱨᱚᱨᱚᱲᱠᱟᱱ ᱦᱚᱲᱫᱚ ᱱᱚᱣᱟ ᱯᱚᱪᱷᱤᱢ ᱵᱚᱝᱜᱚ ᱨᱮ ᱢᱮᱱᱟᱜ ᱠᱟᱜ ᱠᱚᱣᱟ ᱡᱟᱹᱥᱛᱤ ᱠᱟᱭᱛᱮ ᱟᱨ ᱥᱟᱱᱛᱟᱲᱤ ᱯᱟᱹᱨᱥᱤ ᱨᱚᱨᱚᱲ ᱠᱟᱱ ᱦᱚᱲᱫᱚ ᱡᱟᱹᱥᱛᱤ ᱠᱟᱭᱛᱮ ᱢᱮᱱᱟᱜ ᱞᱟᱜ ᱠᱚᱣᱟ ᱱᱚᱣᱟ ᱡᱷᱟᱲᱠᱷᱚᱸᱰ ᱯᱚᱱᱚᱛ ᱨᱮ ᱟᱨ ᱱᱚᱝᱠᱟᱜᱮ ᱟᱨᱚ ᱟᱭᱢᱟ ᱯᱟᱹᱨᱥᱤ ᱢᱮᱱᱟᱜ ᱠᱟᱫᱟ ᱡᱮᱢᱚᱱ ᱦᱤᱱᱫᱤ ᱯᱟᱹᱨᱥᱤ ᱱᱚᱣᱟ ᱥᱤᱧᱚᱛ ᱫᱤᱥᱚᱢ ᱨᱮ ᱟᱹᱰᱤ ᱡᱟᱹᱥᱛᱤ ᱪᱟᱹᱞᱩ ᱠᱟᱱᱟ ᱚᱱᱠᱟᱜᱮ ᱱᱚᱣᱟᱠᱚ ᱯᱟᱹᱨᱥᱤ ᱦᱚᱸ ᱟᱭᱢᱟ ᱴᱚᱴᱷᱟ ᱨᱮ ᱟᱭᱢᱟ ᱞᱮᱠᱟ ᱨᱚᱲ ᱪᱟᱹᱞᱩ ᱟᱠᱟᱱ ᱜᱮᱭᱟ ᱢᱮᱱᱠᱷᱟᱱ ᱥᱟᱱᱟᱢ ᱯᱟᱹᱨᱥᱤ ᱥᱚᱨᱠᱟᱨᱟᱜ ᱥᱮᱞᱮᱫ ᱢᱮᱱᱟᱜ ᱨᱮᱦᱚᱸ ᱥᱟᱱᱟᱢ ᱯᱟᱹᱨᱥᱤ ᱛᱮ ᱚᱞ ᱱᱤᱛ ᱦᱚᱸ ᱵᱟᱝ ᱪᱟᱹᱞᱩ ᱟᱠᱟᱱᱟ ᱥᱮ ᱥᱟᱱᱟᱢ ᱯᱟᱹᱨᱥᱤᱛᱮ ᱚᱞᱚᱜ ᱯᱟᱲᱦᱟᱣ ᱵᱟᱝ ᱪᱟᱹᱞᱩ ᱠᱟᱱᱟ ᱢᱮᱱᱠᱷᱟᱱ ᱱᱚᱣᱟ ᱯᱟᱹᱨᱥᱤ ᱨᱚᱨᱚᱲᱟᱱ ᱦᱚᱲᱫᱚ ᱟᱭᱢᱟ ᱴᱚᱴᱷᱟ ᱨᱮᱜᱮ ᱢᱮᱱᱟᱜ ᱠᱟᱜ ᱠᱚᱣᱟ